ᱦᱮᱞᱳ ᱦᱮᱸ ᱠᱮᱯ ᱰᱟᱭᱵᱷᱟᱨ ᱚᱸᱻ ᱤᱧ ᱫᱚ ᱵᱟᱸᱠᱩᱲᱟ ᱦᱮᱵᱤ ᱢᱳᱲ ᱠᱷᱚᱱ ᱤᱧ ᱞᱟᱹᱭᱮᱫ ᱛᱟᱦᱮᱱᱟ ᱦᱳᱭ ᱤᱧ ᱨᱮᱱ ᱡᱚᱴᱟᱣ ᱠᱚ ᱥᱟᱞᱟᱜ ᱯᱩᱱ ᱢᱚᱬᱮ ᱦᱚᱲ ᱜᱟᱱ ᱦᱟᱸᱜ ᱟᱞᱮ ᱢᱩᱠᱩᱴᱢᱩᱱᱤᱯᱩᱨ ᱫᱟᱬᱟᱱ ᱞᱮ ᱥᱮᱱᱚᱜ ᱞᱟᱹᱜᱤᱫᱼᱟ ᱟᱫᱚ ᱤᱭᱟᱹ ᱫᱟᱬᱟᱱ ᱫᱚ ᱥᱮᱱᱚᱜ ᱟᱞᱮ ᱛᱤᱨᱤᱥᱮ ᱚᱠᱴᱩᱵᱚᱨ ᱦᱚᱞᱚᱜ ᱮᱱ ᱦᱮᱞᱚᱜ ᱱᱟᱜ ᱥᱮᱛᱟ ᱥᱮᱛᱟ ᱜᱮ ᱚᱸᱰᱮ ᱟᱞᱮᱭᱟᱜ ᱦᱮᱵᱤ ᱢᱳᱲ ᱴᱷᱮᱱ ᱜᱟᱹᱰᱤ ᱟᱹᱜᱩᱭ ᱢᱮ ᱟᱞᱮ ᱡᱷᱚᱛᱚ ᱦᱚᱲ ᱜᱮᱞᱮ ᱥᱮᱱᱚᱜᱼᱟ ᱦᱳᱭ ᱤᱧ ᱫᱚ ᱟᱨ ᱢᱤᱫ ᱫᱷᱟᱣᱟᱜ ᱫᱚᱲᱦᱟ ᱛᱮ ᱯᱷᱳᱱ ᱠᱟᱛᱮ ᱠᱩᱞᱤ ᱞᱮᱢ ᱟᱨ ᱵᱟᱝ ᱠᱷᱟᱱ ᱮᱱ ᱦᱮᱞᱚᱜ ᱱᱚᱸᱰᱮ ᱟᱹᱜᱩᱣᱟᱞᱮ ᱢᱮ ᱟᱞᱮ ᱩᱱ ᱦᱤᱞᱚᱜ ᱞᱮ ᱥᱮᱱᱚᱜᱼᱟ ᱥᱮᱛᱟᱜ ᱟᱴ ᱴᱟ ᱥᱮᱜ ᱞᱮ ᱩᱰᱩᱜᱚᱜᱼᱟ ᱢᱟᱱᱮ ᱤᱨᱟᱹᱞ ᱵᱟᱡᱟᱜ ᱚᱠᱛᱚ ᱱᱚᱣᱟ ᱦᱮᱵᱤ ᱢᱚᱲ ᱠᱷᱚᱱ ᱞᱮ ᱚᱰᱚᱝᱚᱜᱼᱟ ᱟᱞᱮ ᱢᱩᱠᱩᱴᱢᱩᱱᱤᱯᱩᱨ ᱞᱮ ᱪᱟᱞᱟᱜᱼᱟ ᱛᱤᱨᱤᱥᱮ ᱚᱠᱴᱚᱵᱚᱨ